ᱤᱧ ᱜᱟᱹᱰᱤ ᱢᱟᱹᱞᱤᱠ ᱟᱢᱨᱮᱱ ᱰᱟᱭᱵᱷᱟᱨ ᱟᱞᱮ ᱥᱟᱛᱮᱜ ᱴᱷᱤᱠ ᱵᱟᱭ ᱵᱮᱵᱚᱦᱟᱨᱫᱟ ᱠᱳᱵᱷᱤᱰ ᱪᱟᱞᱟᱜ ᱠᱟᱱᱟ ᱢᱟᱠᱥ ᱵᱟᱭ ᱦᱚᱨᱚᱜ ᱫᱟ ᱜᱟᱹᱰᱤ ᱢᱚᱡᱽᱛᱮ ᱵᱟᱭ ᱤᱫᱤᱭᱫᱟ ᱱᱟᱹᱭ ᱟᱢ ᱠᱟᱹᱢᱤ ᱠᱷᱚᱡ ᱩᱰᱩᱠᱮᱢ